ᱯᱮᱱᱴᱤᱝ ᱵᱟᱵᱚᱫ ᱨᱮᱭᱟᱜ ᱦᱮᱸ ᱤᱧ ᱞᱟᱦᱟ ᱠᱟᱹᱴᱤᱡ ᱢᱟᱪᱷᱟ ᱜᱮᱧ ᱛᱟᱦᱮᱸ ᱠᱟᱱᱟ ᱥᱮ ᱱᱟᱣᱟ ᱱᱟᱣᱟ ᱥᱠᱩᱞᱤᱧ ᱪᱟᱞᱟᱜ ᱠᱟᱱ ᱛᱟᱦᱮᱱᱟ ᱩᱱ ᱡᱚᱠᱷᱟᱡ ᱟᱢ ᱢᱮᱱ ᱢᱮ ᱟᱹᱰᱤ ᱤᱧ ᱫᱚ ᱯᱟᱲᱦᱟᱜ ᱠᱚ ᱥᱮ ᱯᱮᱱᱴᱤᱝ ᱠᱚ ᱫᱚ ᱪᱮᱫ ᱦᱚᱸ ᱵᱟᱹᱧ ᱵᱟᱲᱟᱭ ᱠᱟᱱ ᱛᱟᱦᱮᱱᱟ ᱢᱤᱫᱴᱮᱡ ᱚᱱᱠᱟᱜᱮ ᱢᱤᱫᱴᱮᱡ ᱟᱞᱮ ᱦᱚᱲ ᱜᱮ ᱢᱟᱦᱟᱥᱚᱭ ᱛᱟᱦᱮᱸ ᱠᱟᱱᱟ ᱦᱚᱲ ᱢᱟᱦᱟᱥᱚᱭ ᱠᱷᱟᱡ ᱩᱱᱤ ᱟᱹᱰᱤ ᱡᱳᱨ ᱠᱩᱥᱤᱭᱟᱧ ᱠᱟᱱ ᱛᱟᱦᱮᱱᱟ ᱥᱮ ᱥᱟᱯᱳᱨᱴ ᱟᱹᱫᱤᱧᱟ ᱢᱮᱱᱠᱟᱜ ᱢᱮ ᱟᱭᱢᱟ ᱟᱭᱢᱟ ᱜᱚᱲᱚᱭ ᱮᱢᱟᱫᱤᱧᱟᱹ ᱠᱞᱟᱥ ᱨᱮ ᱦᱚᱸ ᱢᱟᱱᱮ ᱠᱞᱟᱥ ᱯᱚᱨᱛᱮᱠ ᱫᱤᱱ ᱡᱟᱜᱮ ᱮᱱ ᱛᱮ ᱦᱚᱸ ᱟᱫᱷᱟ ᱜᱷᱚᱱᱴᱟ ᱥᱮ ᱢᱮᱱ ᱠᱟᱜ ᱢᱮ ᱯᱚᱫᱨᱚ ᱢᱤᱱᱤᱴ ᱮᱱᱠᱟ ᱠᱟᱛᱮ ᱯᱮᱱᱴᱤᱝ ᱡᱩᱛ ᱦᱚᱪᱚᱭᱮᱫ ᱛᱟᱦᱮᱱᱟ ᱟᱨ ᱥᱮ ᱡᱚᱛᱚ ᱜᱮ ᱜᱤᱫᱽᱨᱟᱹ ᱜᱮ ᱡᱩᱛ ᱦᱚᱪᱚᱭᱮᱫ ᱞᱮ ᱛᱟᱦᱮᱱᱟ ᱥᱮ ᱤᱧ ᱦᱚᱸ ᱢᱚᱱᱮ ᱞᱟᱜᱟᱣ ᱠᱟᱛᱮᱫ ᱤᱧ ᱡᱩᱛᱮᱫ ᱛᱟᱦᱮᱱᱟ ᱟᱨ ᱟᱭᱢᱟ ᱜᱚᱲᱚᱭ ᱮᱢᱟᱧ ᱠᱟᱱ ᱛᱟᱦᱮᱱᱟ ᱚᱱᱟᱛᱮ ᱤᱧ ᱦᱚᱸ ᱯᱮᱱᱴᱤᱝ ᱵᱮᱱᱟᱣ ᱥᱮᱧ ᱥᱮᱬᱟᱭ ᱱᱟᱹᱧ ᱥᱮᱧ ᱢᱚᱡᱽ ᱜᱮᱧ ᱪᱤᱫ ᱠᱮᱫᱟ ᱟᱨ ᱱᱮᱛᱟᱨ ᱫᱚ ᱢᱚᱡᱽ ᱜᱮᱧ ᱵᱮᱱᱟᱣᱮᱫᱟ ᱯᱮᱱᱴᱤᱝ ᱠᱚ ᱟᱫᱚ ᱱᱮᱛᱟᱨ ᱫᱚ ᱤᱧ ᱢᱤᱫ ᱵᱟᱨ ᱦᱚᱲ ᱚᱱᱠᱟ ᱠᱚ ᱢᱤᱛᱟᱹᱧ ᱜᱮᱭᱟ ᱯᱮᱱᱴᱤᱝ ᱵᱮᱱᱟᱣ ᱵᱟᱵᱚᱫ ᱜᱮ ᱟᱨ ᱤᱧ ᱩᱱᱠᱩ ᱥᱮᱡ ᱤᱧ ᱪᱟᱞᱟᱜ ᱜᱮᱭᱟ ᱯᱮᱱᱴᱤᱝ ᱵᱮᱱᱟᱣ ᱞᱟᱹᱜᱤᱫ ᱟᱨ ᱥᱮ ᱚᱱᱟ ᱵᱮᱱᱟᱣ ᱠᱟᱛᱮ ᱢᱤᱫ ᱵᱟᱨ ᱠᱟᱹᱣᱲᱤ ᱠᱚ ᱮᱢᱟᱹᱧ ᱜᱮᱭᱟ ᱥᱮᱧ ᱦᱟᱛᱟᱣ ᱛᱟᱠᱚ ᱜᱮᱭᱟ ᱤᱧᱟᱹᱜ ᱯᱮᱱᱴᱤᱝ ᱵᱮᱱᱟᱣ ᱵᱟᱵᱚᱫ ᱨᱮ ᱡᱮᱥᱮ ᱠᱤ ᱩᱱᱠᱩ ᱠᱚ ᱤᱧᱟᱹᱜ ᱯᱮᱱᱴᱤᱝ ᱧᱮᱞ ᱛᱮ ᱩᱱᱠᱩᱧ ᱠᱩᱥᱤ ᱦᱚᱪᱚ ᱠᱚᱣᱟ ᱥᱮ ᱩᱱᱠᱩ ᱢᱚᱡᱽ ᱜᱮ ᱠᱚᱹᱧ ᱵᱮᱱᱟᱣ ᱟᱸᱡᱚᱢ ᱟᱠᱚᱣᱟ ᱟᱨ ᱤᱱᱟᱹ ᱠᱟᱛᱮ ᱜᱮᱧ ᱢᱩᱪᱟᱹᱫᱟ